ᱛᱤᱨᱤᱥᱟ ᱡᱩᱱ ᱦᱩᱞ ᱢᱟᱦᱟ ᱯᱚᱱᱮᱨᱳᱭ ᱟᱜᱚᱥᱴ ᱯᱷᱩᱨᱜᱟᱹᱞ ᱢᱟᱦᱟ ᱵᱟᱭᱤᱥᱟ ᱰᱤᱥᱮᱢᱵᱚᱨ ᱯᱟᱹᱨᱥᱤ ᱡᱤᱛᱠᱟᱹᱨ ᱢᱟᱦᱟ ᱱᱚᱭᱮᱭ ᱟᱜᱚᱥᱴ ᱡᱮᱸᱜᱮᱛ ᱡᱟᱠᱟᱛ ᱟᱹᱫᱤᱵᱟᱹᱥᱤ ᱢᱟᱦᱟ ᱫᱩᱥᱨᱟ ᱚᱠᱴᱳᱵᱚᱨ ᱢᱟᱹᱡᱷᱤ ᱨᱟᱢᱫᱟᱥ ᱴᱩᱰᱩᱣᱟᱜ ᱡᱟᱱᱟᱢ ᱢᱟᱦᱟ